ᱦᱮᱸ ᱟᱹᱞᱤᱧᱫᱚ ᱠᱟᱥᱴᱚᱢᱵᱟᱨᱞᱤᱧ ᱞᱟᱹᱭᱮᱫᱼᱟ ᱪᱮᱫ ᱞᱟᱹᱭᱮᱫᱼᱟᱞᱤᱧ ᱪᱩᱲᱤᱠᱚ ᱢᱟᱞᱟᱠᱚ ᱟᱹᱜᱩ ᱟᱠᱟᱫᱟᱵᱤᱱ ᱥᱮ ᱵᱟᱝᱟ ᱦᱳᱭ ᱛᱳ ᱱᱚᱜᱼᱚᱭ ᱛᱤᱨᱤᱥ ᱡᱩᱱᱠᱚ ᱥᱮᱴᱮᱨᱚᱜ ᱠᱟᱱᱫᱚ ᱟᱫᱚ ᱚᱱᱟ ᱪᱩᱲᱤᱠᱚ ᱢᱟᱞᱟᱠᱚ ᱚᱱᱟ ᱞᱟᱜᱟᱫᱞᱤᱧ ᱠᱩᱞᱤᱭᱮᱫᱵᱤᱱᱟ ᱟᱹᱜᱩ ᱟᱠᱟᱫᱟᱵᱤᱱ ᱥᱮ ᱵᱟᱝᱟ ᱪᱮᱫᱞᱮᱠᱟᱵᱤᱱ ᱫᱟᱢᱟᱜᱼᱟ ᱦᱟᱸᱜ ᱚᱱᱟᱠᱚᱫᱚ ᱚᱻ ᱟᱫᱚ ᱵᱟᱵᱤᱱ ᱠᱚᱢᱚᱜᱼᱟ ᱱᱟᱦᱟᱜ ᱟᱵᱤᱱᱟᱜ ᱫᱟᱢᱜᱮ ᱦᱳᱭ ᱛᱚ ᱩᱱᱫᱤᱱ ᱟᱵᱤᱱ ᱴᱷᱮᱱᱜᱮᱞᱤᱧ ᱦᱟᱛᱟᱣ ᱛᱟᱦᱮᱱᱟ ᱩᱱᱟᱹᱜ ᱫᱤᱱ ᱠᱷᱚᱱᱟᱜ ᱚᱱᱟ ᱛᱮᱜᱮᱞᱤᱧ ᱯᱷᱳᱱ ᱵᱤᱰᱟᱹᱣᱮᱫᱼᱟ ᱟᱹᱜᱩᱣᱠᱟᱜᱼᱟ ᱟᱭᱱᱚᱢᱠᱚ ᱴᱤᱠᱞᱤᱠᱚ ᱠᱩᱫᱚᱢᱠᱚ ᱟᱹᱜᱤᱭᱵᱤᱱ ᱥᱩᱫ ᱵᱟᱦᱟᱠᱚ ᱦᱳᱭ ᱟᱫᱚ ᱛᱤᱥ ᱱᱟᱦᱟᱜᱵᱤᱱ ᱟᱹᱜᱩᱭᱮᱫᱼᱟ ᱞᱟᱹᱭᱟᱹᱞᱤᱧᱵᱤᱱ ᱪᱮᱠᱟᱞᱤᱧ ᱴᱷᱤᱠᱟᱹᱭᱟ ᱚᱻ ᱦᱮᱸᱜᱼᱮ ᱡᱟᱹᱥᱛᱤ ᱫᱤᱱᱫᱚ ᱱᱟᱦᱟᱜ ᱵᱟᱝ ᱦᱩᱞ ᱥᱮᱴᱮᱨᱚᱜ ᱠᱟᱱᱫᱚ ᱦᱳᱭ ᱢᱟᱲᱟᱝᱧᱚᱜ ᱨᱮᱜᱮ ᱟᱹᱜᱩᱭᱵᱤᱱ ᱟᱹᱞᱤᱧᱦᱚᱸ ᱢᱟᱲᱟᱝᱧᱚᱜ ᱨᱮᱜᱮᱞᱤᱧ ᱦᱟᱛᱟᱣᱟ ᱩᱱᱟᱹᱜ ᱥᱮᱴᱮᱨ ᱠᱟᱛᱮᱫ ᱫᱚ ᱪᱮᱫᱤᱧ ᱞᱟᱹᱭᱟ ᱟᱹᱜᱩᱭᱟᱭ ᱥᱮ ᱵᱟᱝᱟ ᱵᱟᱝᱠᱷᱟᱱ ᱢᱟ ᱚᱠᱟᱨᱮᱞᱤᱧ ᱧᱟᱢᱟ ᱚᱻ ᱟᱨ ᱚᱠᱟᱴᱷᱮᱱᱵᱤᱱ ᱫᱩᱲᱩᱵ ᱠᱟᱱᱟ ᱚᱸᱰᱮᱜᱮ ᱚᱻ ᱟᱫᱚ ᱚᱱᱟᱜᱮ ᱠᱷᱚᱵᱚᱨᱞᱤᱧ ᱦᱟᱛᱟᱣᱮᱫᱼᱟ ᱢᱮᱱᱠᱷᱟᱱ ᱢᱟᱞᱤᱧ ᱢᱩᱥᱠᱤᱞᱚᱜ ᱫᱚ ᱴᱷᱤᱠᱜᱮᱭᱟ ᱛᱟᱞᱦᱮ ᱦᱮᱸ ᱟᱹᱞᱤᱧ ᱦᱟᱸᱜᱞᱤᱧ ᱯᱷᱳᱱᱟ ᱟᱨ ᱠᱤᱪᱷᱩᱫᱤᱱ ᱯᱚᱨᱮᱧᱚᱜᱞᱤᱧ ᱥᱮᱱᱚᱜᱼᱟ